ᱤᱧ ᱢᱤᱫᱴᱮᱱ ᱟᱸᱜᱽᱨᱚᱵ ᱤᱧ ᱦᱟᱛᱟᱣ ᱞᱮᱫᱟ ᱛᱳ ᱚᱲᱟᱜ ᱤᱫᱤ ᱠᱟᱛᱮᱫ ᱤᱧ ᱦᱚᱨᱚᱜ ᱞᱟᱜᱟ ᱠᱮᱫᱟ ᱛᱳ ᱦᱚᱨᱚᱜ ᱞᱟᱜᱟ ᱠᱟᱛᱮᱫ ᱤᱧ ᱧᱮᱞ ᱮᱫᱟ ᱠᱟᱞᱟᱨ ᱠᱚᱸᱦᱚ ᱟᱹᱰᱤ ᱢᱚᱸᱡᱽ ᱜᱮ ᱧᱮᱞᱚᱜ ᱠᱟᱱᱟ ᱟᱨ ᱟᱹᱰᱤ ᱢᱚᱸᱡᱽ ᱜᱮ ᱟᱹᱭᱠᱟᱹᱜ ᱠᱟᱱᱟ ᱛᱚ ᱜᱚᱜᱚ ᱵᱟᱵᱟ ᱛᱟᱹᱠᱤᱱ ᱤᱧ ᱩᱫᱩᱜ ᱟᱫ ᱠᱤᱱᱟ ᱛᱳ ᱜᱚᱜᱚ ᱵᱟᱵᱟ ᱛᱟᱹᱠᱤᱱ ᱠᱤᱱ ᱞᱟᱹᱭ ᱮᱫᱟ ᱟᱹᱰᱤ ᱢᱚᱸᱡᱽ ᱜᱮ ᱧᱮᱞᱚᱜ ᱠᱟᱱᱟ ᱛᱳ ᱤᱧ ᱚᱱᱟ ᱟᱸᱜᱨᱚᱵᱽ ᱟᱹᱰᱤ ᱟᱸᱴᱤᱧ ᱠᱩᱥᱤᱭᱟᱜ ᱠᱟᱱᱟ ᱛᱚ ᱚᱱᱟ ᱠᱷᱟᱹᱛᱤᱨ ᱛᱮ ᱤᱧ ᱥᱟᱨᱟ ᱫᱤᱱ ᱤᱧ ᱦᱚᱨᱚᱜ ᱵᱟᱲᱟᱭᱮᱫ ᱠᱟᱱ ᱛᱟᱦᱮᱱᱟ ᱚᱱᱟ ᱟᱸᱜᱽᱨᱚᱵ ᱫᱚ ᱟᱹᱰᱤ ᱢᱚᱸᱡᱽ ᱤᱧ ᱧᱮᱞ ᱮᱫ ᱠᱟᱱ ᱛᱟᱦᱮᱱᱟ ᱵᱮᱥᱤᱜᱮ